ᱦᱮᱸ ᱦᱮᱸ ᱞᱟᱹᱭ ᱢᱮ ᱦᱮᱸ ᱪᱮᱫᱟᱜ ᱵᱟᱝ ᱫᱚᱠᱟᱱ ᱢᱮᱱᱟᱜᱼᱟ ᱪᱟ ᱟᱭᱢᱟ ᱨᱚᱠᱚᱢ ᱢᱮᱱᱟᱜᱼᱟ ᱡᱮᱢᱚᱱ ᱮᱢ ᱢᱮᱱ ᱢᱮᱱᱠᱷᱟᱱ ᱫᱚᱢ ᱵᱟᱝ ᱤᱧ ᱫᱚ ᱦᱮᱸ ᱟᱨᱟᱜ ᱪᱟᱧ ᱧᱩᱭᱟ ᱦᱮᱸ ᱚᱱᱟ ᱥᱟᱶᱛᱮ ᱞᱮᱵᱩ ᱦᱚᱸ ᱦᱩᱭᱩᱜᱼᱟ ᱞᱮᱵᱩ ᱪᱟ ᱦᱮᱸ ᱟᱵᱟᱨ ᱢᱚᱥᱞᱟ ᱪᱟ ᱦᱚᱸᱢ ᱢᱮᱱ ᱫᱟᱲᱮᱭᱟᱜᱼᱟ ᱦᱮᱸ ᱟᱵᱟᱨ ᱢᱮᱱᱠᱷᱟᱱ ᱮᱢ ᱡᱮ ᱛᱚᱣᱟ ᱪᱟ ᱦᱚᱸᱧ ᱧᱩᱭᱟ ᱛᱚᱣᱟ ᱪᱟ ᱦᱚᱸᱢ ᱧᱟᱢᱟ ᱡᱚᱢᱟᱜ ᱠᱚ ᱡᱟᱦᱟᱱᱟᱜ ᱜᱮᱢ ᱢᱮᱱ ᱟᱢ ᱢᱮᱱ ᱠᱷᱟᱱ ᱡᱮ ᱥᱤᱢ ᱵᱤᱞᱤ ᱦᱚᱸᱢ ᱢᱮᱱ ᱞᱮᱠᱷᱟᱱ ᱥᱤᱢ ᱵᱤᱞᱤ ᱦᱚᱸ ᱧᱟᱢᱚᱜᱼᱟ ᱚᱱᱟ ᱥᱟᱶᱛᱮ ᱵᱤᱥᱠᱩᱴ ᱦᱚᱸ ᱧᱟᱢᱚᱜᱼᱟ ᱥᱮ ᱪᱟ ᱨᱮᱭᱟᱜ ᱵᱤᱥᱠᱩᱴ ᱢᱟᱛᱚ ᱵᱤᱥᱠᱩᱴ ᱢᱟ ᱧᱟᱢᱚᱜ ᱜᱮ ᱪᱟ ᱨᱮᱭᱟᱜ ᱢᱟ ᱟᱨᱮᱢ ᱢᱮᱱᱠᱷᱟᱱ ᱟᱨᱚᱢ ᱢᱮᱱᱠᱷᱟᱱ ᱥᱤᱸᱜᱟᱲᱟ ᱧᱟᱢᱚᱜᱼᱟ ᱥᱤᱸᱜᱟᱲᱟ ᱦᱚᱸ ᱧᱟᱢᱚᱜᱼᱟ ᱦᱮᱸ ᱢᱮᱱᱠᱷᱟᱱ ᱫᱚ ᱵᱷᱟᱹᱜᱤ ᱧᱚᱜ ᱴᱳᱥᱴ ᱤᱧ ᱡᱚᱢᱟ ᱴᱳᱥᱴ ᱦᱚᱸ ᱵᱷᱟᱹᱜᱤ ᱧᱚᱜ ᱮᱢ ᱧᱟᱢᱟ ᱦᱮᱸ ᱫᱚᱠᱟᱱ ᱫᱚ ᱟᱹᱰᱤ ᱢᱚᱡᱽ ᱪᱟᱞᱟᱜᱼᱟ ᱫᱚᱠᱟᱱ ᱨᱮ ᱡᱟ ᱦᱮᱱᱟᱜ ᱛᱤᱧᱟᱹ ᱤᱧ ᱵᱷᱟᱹᱜᱤ ᱵᱷᱟᱹᱜᱤ ᱢᱮᱱᱟᱜ ᱛᱤᱧᱟ ᱵᱷᱟᱹᱜᱤ ᱵᱷᱟᱹᱜᱤ ᱡᱤᱱᱤᱥ ᱢᱮᱱᱟᱜ ᱟᱠᱟᱫ ᱛᱤᱧᱟᱹ ᱟᱢ ᱟᱢ ᱡᱟᱦᱟᱸᱱᱟᱜ ᱜᱮᱢ ᱢᱮᱱ ᱦᱮᱸ ᱟᱢᱮᱢ ᱦᱤᱡᱩᱜᱼᱟ ᱛᱚᱵᱮ ᱛᱚ ᱵᱩᱡᱷᱟᱹᱣᱟ ᱤᱧᱟᱹᱜ ᱫᱚᱠᱟᱱ ᱨᱮ ᱟᱢ ᱦᱤᱡᱩᱜ ᱟᱢ ᱛᱚᱵᱮ ᱛᱚᱢ ᱵᱩᱡᱷᱟᱹᱣᱟ ᱡᱮ ᱤᱧ ᱴᱷᱮᱱ ᱤᱧ ᱴᱷᱮᱱ ᱫᱚ ᱠᱳᱱᱚ ᱤᱭᱟᱹ ᱜᱮ ᱵᱟᱹᱱᱩᱜᱼᱟ ᱪᱮᱫ ᱤᱧ ᱢᱮᱱᱟ ᱟᱢ ᱦᱤᱡᱩᱜ ᱢᱮᱥᱮ ᱤᱧ ᱴᱷᱮᱱ ᱫᱚ ᱚᱱᱟ ᱠᱟᱹᱣᱰᱤ ᱯᱷᱟᱹᱣᱰᱤ ᱦᱚᱸ ᱟᱢ ᱴᱷᱮᱱ ᱫᱚ ᱵᱟᱹᱧ ᱦᱟᱛᱟᱣᱟ ᱤᱧ ᱫᱚ ᱦᱮᱸ ᱞᱟᱹᱭ ᱢᱮ ᱪᱮᱫ ᱮᱢ ᱢᱮᱱ ᱮᱫᱟ ᱦᱮᱸ ᱪᱮᱫᱟᱜ ᱵᱟᱹᱧ ᱪᱤᱱᱦᱟᱹᱯ ᱢᱮᱭᱟ ᱟᱢ ᱯᱨᱚᱫᱤᱯ ᱠᱟᱱ ᱜᱮᱭᱟᱢ ᱛᱚ ᱦᱮᱸ ᱪᱮᱫᱟᱜ ᱵᱟᱹᱧ ᱪᱤᱱᱦᱟᱹᱯ ᱢᱮᱭᱟ ᱤᱧ ᱵᱩᱡᱷᱟᱹᱣ ᱮᱫᱟ ᱛᱚ ᱱᱩᱭᱟᱜ ᱱᱟᱢᱵᱟᱨ ᱠᱟᱱ ᱜᱮᱭᱟ ᱚᱻ ᱟᱨ ᱛᱤᱱ ᱜᱷᱟᱹᱲᱤᱡᱽ ᱮᱢ ᱛᱟᱦᱮᱱ ᱠᱟᱱᱟ ᱵᱟᱠᱷᱟᱱ ᱫᱚ ᱟᱵᱟᱨ ᱢᱚᱱᱮ ᱠᱚᱨᱚ ᱚᱱᱠᱟ ᱞᱮᱠᱟ ᱪᱟ ᱪᱚᱸᱫᱟ ᱦᱩᱭᱩᱜ ᱛᱤᱧᱟᱹ ᱛᱚ ᱵᱟᱠᱷᱟᱡᱽ ᱫᱚ ᱟᱵᱟᱨ ᱞᱟᱲᱮᱡᱚᱜᱼᱟ ᱛᱚ ᱴᱷᱤᱠ ᱜᱮᱭᱟ ᱴᱷᱤᱠ ᱜᱮᱭᱟ ᱱᱟᱯᱟᱭᱱᱟ ᱦᱤᱡᱩᱜ ᱟᱢ ᱦᱟᱸᱜ